ᱚᱲᱟᱜ ᱨᱮ ᱥᱤᱢ ᱟᱹᱥᱩᱞ ᱞᱟᱹᱜᱤᱫ ᱫᱚ ᱟᱹᱰᱤ ᱯᱷᱟᱭ ᱯᱷᱟᱭᱫᱟ ᱢᱮᱱᱟᱜᱼᱟ ᱟᱨ ᱚᱲᱟᱜ ᱨᱮ ᱫᱮᱥᱤ ᱥᱤᱢ ᱟᱹᱥᱩᱞ ᱞᱟᱹᱜᱤᱫ ᱫᱚ ᱡᱟᱦᱟᱱ ᱠᱷᱟᱨᱪᱟ ᱡᱟᱹᱥᱛᱤ ᱵᱟᱝ ᱞᱟᱜᱟᱜᱼᱟ ᱠᱷᱟᱹᱞᱤ ᱟᱹᱜᱩ ᱠᱮᱫ ᱠᱚᱣᱟᱢ ᱮᱸᱜᱟ ᱟᱨ ᱥᱟᱺᱰᱤ ᱦᱚᱯᱚᱱᱮᱢ ᱟᱹᱜᱩ ᱠᱮᱫ ᱠᱚᱣᱟᱢ ᱩᱱᱠᱩ ᱠᱚᱢ ᱟᱹᱥᱩᱞ ᱦᱟᱨᱟ ᱠᱟᱛᱮ ᱫᱮᱥᱤ ᱥᱤᱢ ᱱᱩᱠᱩ ᱫᱚ ᱟᱹᱥᱩᱞ ᱞᱟᱜᱟ ᱠᱟᱛᱮ ᱢᱤᱫᱴᱮᱱ ᱮᱸᱜᱟ ᱡᱩᱫᱤ ᱫᱚᱥ ᱵᱟᱨᱳᱴᱤ ᱦᱚᱯᱚᱱᱮ ᱯᱮᱭᱟ ᱯᱩᱱᱭᱟᱹ ᱠᱟᱞᱚᱴ ᱠᱚ ᱵᱮᱱᱟᱜᱼᱟ ᱯᱟᱸᱪ ᱪᱷᱚᱴᱤ ᱥᱟᱺᱰᱤ ᱦᱚᱯᱚᱱ ᱠᱚ ᱵᱮᱱᱟᱜᱼᱟ ᱛᱚ ᱥᱟᱺᱰᱤ ᱦᱚᱯᱚᱱ ᱫᱚ ᱟᱹᱥᱩᱞ ᱦᱟᱨᱟ ᱠᱟᱛᱮᱫ ᱟᱹᱲᱟᱹᱭ ᱛᱤᱱ ᱠᱤᱞᱳ ᱠᱚ ᱦᱩᱭᱮᱱᱟ ᱩᱱᱠᱩ ᱫᱚ ᱦᱟᱴ ᱵᱟᱡᱟᱨ ᱨᱮ ᱤᱫᱤ ᱠᱟᱛᱮᱫ ᱩᱱᱠᱩᱫᱚᱢ ᱟᱹᱠᱷᱟᱨᱤᱧ ᱠᱚᱣᱟ ᱢᱤᱫ ᱴᱮᱱ ᱜᱮ ᱟᱴ ᱥᱚ ᱥᱟᱛᱥᱚ ᱚᱱᱠᱟᱢ ᱟᱹᱠᱷᱟᱨᱤᱧ ᱠᱚᱣᱟ ᱟᱹᱠᱷᱟᱨᱤᱧ ᱠᱟᱛᱮ ᱟᱭᱢᱟ ᱞᱮᱠᱟ ᱞᱟᱵᱽ ᱞᱟᱵᱽ ᱧᱟᱢᱚᱜᱼᱟ ᱞᱟᱵᱽ ᱧᱟᱢ ᱠᱟᱛᱮᱫ ᱯᱚᱭᱥᱟ ᱫᱚ ᱟᱹᱰᱤᱢ ᱫᱚᱦᱚ ᱞᱮᱠᱷᱟᱱ ᱟᱹᱰᱤ ᱟᱭᱢᱟ ᱯᱚᱭᱥᱟ ᱦᱩᱭᱩᱜᱼᱟ ᱚᱱᱟ ᱥᱤᱢ ᱟᱹᱠᱷᱟᱨᱤᱧ ᱯᱚᱭᱥᱟ ᱛᱮᱜᱮ ᱟᱢ ᱵᱩᱡᱽ ᱢᱮ ᱢᱮᱨᱚᱢ ᱢᱤᱫᱴᱮᱱ ᱮᱢ ᱠᱤᱨᱤᱧᱮᱭᱟ ᱢᱮᱨᱚᱢ ᱠᱚ ᱥᱮ ᱮᱢᱟᱱ ᱛᱮᱭᱟᱜ ᱚᱲᱟᱜ ᱨᱮᱱᱟᱜ ᱫᱩᱠ ᱥᱩᱠ ᱠᱷᱟᱨᱪᱟ ᱡᱚᱛᱚ ᱜᱮ ᱦᱩᱭᱩᱜᱼᱟ ᱟᱨ ᱯᱚᱞᱴᱨᱤ ᱠᱷᱚᱱ ᱫᱚ ᱩᱱᱠᱩ ᱫᱮᱥᱤ ᱥᱤᱢ ᱫᱚ ᱟᱹᱰᱤ ᱠᱚ ᱥᱤᱵᱤᱞᱟ ᱟᱨ ᱯᱚᱞᱴᱨᱤ ᱥᱤᱢ ᱱᱩᱠᱩ ᱫᱮᱥᱤ ᱥᱤᱢ ᱫᱚ ᱟᱹᱥᱩᱞ ᱨᱮᱫᱚ ᱟᱹᱰᱤ ᱦᱟᱨᱚᱱ ᱫᱚ ᱵᱟᱹᱱᱩᱜᱼᱟ ᱱᱩᱠᱩ ᱫᱚ ᱡᱟᱹᱥᱛᱤ ᱟᱠᱚ ᱛᱮᱜᱮ ᱠᱚ ᱟᱹᱥᱩᱞᱚᱜᱼᱟ ᱠᱷᱟᱹᱞᱤ ᱥᱮᱛᱟᱜ ᱨᱮ ᱢᱤᱫ ᱫᱚᱢ ᱡᱚᱢ ᱮᱢᱟᱣᱟᱭ ᱢᱮ ᱟᱨ ᱟᱹᱭᱩᱵ ᱧᱤᱫᱟᱹᱢ ᱜᱤᱛᱤᱡ ᱞᱟᱦᱟ ᱨᱮ ᱡᱚᱢ ᱮᱢᱟᱣᱟᱠᱚ ᱢᱮ ᱤᱱᱟᱹ ᱛᱮᱜᱮ ᱩᱱᱠᱩ ᱫᱮᱥᱤ ᱥᱤᱢ ᱫᱚ ᱟᱹᱰᱤ ᱢᱚᱡᱽ ᱠᱚ ᱦᱟᱨᱟᱜᱼᱟ ᱟᱨ ᱱᱩᱠᱩ ᱫᱚ ᱟᱠᱚ ᱛᱮᱠᱚ ᱫᱟᱬᱟᱱ ᱛᱮ ᱟᱨ ᱞᱟᱭᱤᱴ ᱥᱮ ᱢᱟᱨᱥᱟᱞ ᱦᱚᱸ ᱠᱷᱩᱵ ᱫᱚ ᱵᱟᱝ ᱫᱚᱨᱠᱟᱨ ᱠᱚᱣᱟ ᱚᱱᱟ ᱛᱮ ᱱᱩᱠᱩ ᱫᱚ ᱟᱹᱰᱤ ᱢᱚᱡᱽ ᱜᱮᱭᱟ ᱟᱨ ᱫᱮᱥᱤ ᱫᱚ ᱪᱮᱫᱟᱜ ᱟᱹᱥᱩᱞ ᱦᱟᱨᱟ ᱠᱟᱛᱮ ᱞᱮᱠᱟᱛᱮ ᱜᱟᱭᱟ ᱚᱪᱚ ᱠᱟᱛᱮ ᱮᱢ ᱟᱹᱠᱷᱟᱨᱤᱧ ᱞᱮᱠᱷᱟᱡ ᱢᱚᱫᱴᱮᱱ ᱜᱮ ᱵᱟᱨᱳᱥᱚ ᱯᱚᱱᱨᱚᱥᱚ ᱚᱱᱠᱟ ᱠᱚ ᱫᱟᱢᱚᱜ ᱠᱟᱱᱟ ᱟᱨ ᱡᱚᱢ ᱦᱚᱸ ᱟᱹᱰᱤ ᱵᱷᱟᱹᱜᱤ ᱵᱩᱡᱷᱟᱹᱜ ᱠᱟᱱᱟ ᱡᱚᱢ ᱦᱚᱸ ᱪᱮᱫᱟᱜ ᱟᱭᱢᱟ ᱫᱷᱟᱢᱞᱮ ᱡᱚᱢ ᱵᱟᱲᱟ ᱟᱠᱟᱫ ᱠᱚᱣᱟ ᱟᱨ ᱡᱚᱢ ᱠᱟᱛᱮᱫ ᱟᱫᱚ ᱱᱩᱱᱟᱹᱜ ᱥᱤᱵᱤᱞ ᱟᱹᱭᱠᱟᱹᱜᱼᱟ ᱟᱢᱮᱢ ᱢᱮᱱᱟ ᱟᱵᱟᱨ ᱫᱟᱨᱟᱭ ᱦᱟᱯᱛᱟ ᱢᱤᱫᱴᱮᱡ ᱵᱚᱱ ᱜᱚᱡᱮᱭᱟ ᱟᱨᱵᱚᱱ ᱡᱚᱢᱮᱭᱟ ᱟᱨ ᱱᱩᱠᱩ ᱫᱚ ᱡᱟᱦᱟᱸ ᱨᱟᱱ ᱫᱤᱭᱮ ᱯᱩᱞᱴᱤ ᱞᱮᱠᱟ ᱫᱚ ᱟᱹᱥᱩᱞ ᱯᱚᱞᱴᱤ ᱞᱮᱠᱟ ᱫᱚ ᱨᱟᱱ ᱯᱟᱹᱴᱤ ᱠᱟᱛᱮᱫ ᱫᱚ ᱵᱟᱝ ᱠᱟᱱᱟ ᱠᱚ ᱱᱩᱠᱩ ᱫᱚ ᱱᱤᱡᱮᱛᱮ ᱫᱟᱠᱟ ᱪᱟᱣᱞᱮ ᱥᱟᱹᱠᱲᱤ ᱛᱮᱠᱚ ᱦᱟᱨᱟᱜ ᱠᱟᱱᱟ ᱚᱱᱟᱛᱮ ᱢᱚᱡᱽ ᱜᱮ ᱱᱩᱠᱩ ᱫᱚ ᱦᱟᱨᱟᱜ ᱠᱟᱱᱟ ᱟᱠᱚᱛᱮ